ᱟᱵᱚ ᱵᱷᱟᱨᱚᱛ ᱫᱤᱥᱚᱢ ᱥᱮ ᱥᱤᱧᱚᱛ ᱫᱤᱥᱚᱢ ᱨᱮᱫᱚ ᱟᱹᱰᱤ ᱨᱚᱠᱚᱢ ᱫᱷᱚᱨᱚᱢᱟᱱ ᱦᱚᱲ ᱢᱮᱱᱟᱜ ᱠᱚᱣᱟ ᱟᱹᱰᱤ ᱨᱚᱠᱚᱢ ᱫᱷᱚᱨᱚᱢ ᱢᱟᱱᱟᱣ ᱵᱟᱛᱟᱣ ᱦᱚᱲ ᱢᱮᱱᱟᱜ ᱠᱚᱣᱟ ᱡᱮᱞᱮᱠᱟ ᱦᱤᱱᱫᱩ ᱫᱷᱚᱨᱚᱢ ᱢᱩᱥᱞᱟᱹ ᱫᱷᱚᱨᱚᱢ ᱥᱤᱠᱷ ᱫᱷᱚᱨᱚᱢ ᱤᱥᱟᱹᱭ ᱫᱷᱚᱨᱚᱢ ᱵᱳᱫᱫᱷᱚ ᱫᱷᱚᱨᱚᱢ ᱮᱢᱟᱱ ᱛᱮᱭᱟᱜ ᱫᱷᱚᱨᱚᱢ ᱠᱚ ᱢᱟᱱᱟᱣ ᱦᱚᱲ ᱢᱮᱱᱟᱜ ᱠᱚᱣᱟ ᱵᱟᱨᱚ ᱵᱚᱨᱚᱱ ᱦᱚᱲ ᱠᱚ ᱢᱮᱱᱟᱜ ᱵᱚᱱᱟ ᱚᱱᱠᱟᱜᱮ ᱟᱵᱚᱦᱚᱸ ᱥᱟᱱᱛᱟᱲ ᱠᱚ ᱥᱟᱨᱱᱟ ᱫᱷᱚᱨᱚᱢ ᱢᱟᱱᱟᱣ ᱵᱟᱛᱟᱣ ᱦᱚᱲ ᱠᱟᱱᱟ ᱵᱚᱱ ᱡᱟᱦᱟᱸ ᱞᱮᱠᱟ ᱮᱴᱟᱜ ᱡᱟᱹᱛ ᱠᱚ ᱮᱴᱟᱜ ᱫᱷᱚᱨᱚᱢ ᱦᱚᱲ ᱠᱚ ᱢᱩᱥᱞᱟᱹ ᱫᱷᱚᱨᱚᱢ ᱦᱚᱲ ᱩᱱᱠᱩ ᱫᱚ ᱢᱚᱥᱡᱤᱫ ᱨᱮᱠᱚ ᱵᱚᱸᱜᱟᱭᱟ ᱟᱠᱚᱣᱟᱜ ᱢᱚᱥᱡᱤᱫ ᱢᱮᱱᱟᱜᱼᱟ ᱦᱤᱱᱫᱩ ᱫᱷᱚᱨᱚᱢ ᱦᱚᱲ ᱠᱚᱫᱚ ᱢᱚᱱᱫᱤᱨ ᱨᱮᱠᱚ ᱵᱚᱸᱜᱟᱭᱟ ᱚᱸᱰᱮ ᱢᱚᱱᱫᱤᱨ ᱨᱮᱠᱚ ᱜᱚᱰ ᱡᱚᱦᱟᱨᱚᱜᱼᱟᱠᱚ ᱤᱥᱟᱹᱭ ᱠᱚᱫᱚ ᱪᱟᱨᱪ ᱨᱮᱠᱚ ᱵᱚᱸᱜᱟᱭᱟ ᱪᱟᱨᱪ ᱨᱮᱠᱚ ᱜᱚᱰ ᱡᱚᱦᱟᱨᱚᱜ ᱟᱠᱚ ᱚᱱᱠᱟᱜᱮ ᱟᱵᱚ ᱥᱟᱨᱱᱟ ᱫᱷᱚᱨᱚᱢ ᱦᱚᱲ ᱠᱟᱱᱟ ᱵᱚᱱ ᱟᱵᱚᱣᱟᱜ ᱫᱷᱚᱨᱚᱢ ᱜᱟᱲ ᱫᱚ ᱡᱟᱦᱮᱨ ᱛᱷᱟᱱ ᱚᱸᱰᱮ ᱜᱮᱵᱚᱱ ᱜᱚᱰ ᱡᱚᱦᱟᱨᱟᱜᱼᱟ ᱵᱚᱱ ᱞᱩᱜᱩᱼᱵᱩᱨᱩ ᱜᱷᱟᱱᱴᱟᱼᱵᱟᱲᱮ ᱟᱵᱚᱣᱟᱜ ᱡᱚᱛᱚ ᱠᱷᱚᱱ ᱢᱟᱨᱟᱝ ᱫᱷᱚᱨᱚᱢ ᱜᱟᱲ ᱠᱟᱱ ᱛᱟᱵᱚᱱᱟ ᱞᱩᱜᱩ ᱟᱭᱳ ᱞᱩᱜᱩᱼᱵᱩᱨᱩ ᱞᱩᱜᱩ ᱵᱟᱵᱟ ᱚᱸᱰᱮᱠᱤᱱ ᱛᱟᱦᱮᱱᱟ ᱥᱮᱫᱟᱭ ᱟᱵᱚ ᱩᱱᱠᱤᱱ ᱠᱤᱱ ᱫᱩᱜ ᱫᱚᱦᱚ ᱟᱠᱟᱫ ᱵᱚᱱᱟ ᱵᱟᱧᱪᱟᱣ ᱟᱹᱜᱩ ᱟᱠᱟᱫ ᱵᱚᱱᱟ ᱠᱚ ᱚᱱᱟᱛᱮ ᱞᱩᱜᱩᱼᱵᱩᱨᱩ ᱨᱮᱫᱚ ᱜᱟᱲ ᱫᱚ ᱟᱵᱚᱣᱟᱜ ᱟᱹᱰᱤ ᱢᱟᱨᱟᱝ ᱯᱷᱮᱢᱟᱥ ᱡᱟᱭᱜᱟ ᱠᱟᱱᱟ ᱟᱨ ᱚᱱᱟᱫᱚ ᱟᱵᱚᱣᱟᱜ ᱫᱤᱥᱚᱢ ᱵᱷᱟᱨᱚᱛ ᱫᱤᱥᱚᱢ ᱥᱤᱧᱚᱛ ᱫᱤᱥᱚᱢ ᱨᱮ ᱟᱵᱚᱣᱟᱜ ᱡᱷᱟᱲᱠᱷᱚᱸᱰ ᱯᱚᱱᱚᱛ ᱨᱮᱜᱮ ᱢᱮᱱᱟᱜᱼᱟ

ᱮᱴᱟᱜ ᱡᱟᱹᱛᱟᱜ ᱢᱚᱱᱫᱤᱨ ᱠᱚ ᱡᱟᱦᱟᱸ ᱞᱮᱠᱟ ᱯᱷᱮᱢᱟᱥ ᱢᱮᱱᱟᱜᱼᱟ ᱟᱵᱚᱣᱟᱜ ᱥᱟᱨᱱᱟ ᱫᱷᱚᱨᱚᱢ ᱥᱮ ᱥᱟᱱᱛᱟᱲ ᱦᱚᱲ ᱠᱚᱣᱟᱜ ᱞᱩᱜᱩᱼᱵᱩᱨᱩ ᱚᱱᱠᱟ ᱯᱷᱮᱢᱟᱥ ᱜᱳᱴᱟ ᱫᱤᱥᱚᱢ ᱨᱮᱱ ᱦᱚᱲ ᱥᱮ ᱵᱷᱟᱨᱚᱛ ᱫᱤᱥᱚᱢ ᱠᱚᱨᱮᱱ ᱦᱚᱲ ᱦᱚᱸ ᱞᱩᱜᱩᱼᱵᱩᱨᱩ ᱠᱚ ᱦᱤᱡᱩᱜᱼᱟ ᱧᱮᱧᱮᱞ ᱫᱟᱬᱟᱱ ᱟᱨ ᱟᱵᱚ ᱡᱚᱛᱚ ᱥᱟᱱᱛᱟᱲ ᱵᱚᱱ ᱪᱟᱞᱟᱜᱼᱟ ᱞᱩᱜᱩᱼᱵᱩᱨᱩ ᱴᱷᱮᱱ ᱞᱩᱜᱩ ᱟᱭᱳ ᱴᱷᱮᱱ ᱧᱮᱯᱮᱞᱚᱜ ᱫᱚᱨᱥᱚᱱᱚᱜ ᱟᱨ ᱵᱚᱸᱜᱟᱼᱵᱩᱨᱩ ᱠᱟᱛᱮᱫ ᱦᱤᱡᱩᱜ ᱟᱵᱚᱱ ᱟᱨ ᱮᱱᱮᱡ ᱥᱮᱨᱮᱧᱟᱵᱚᱱ ᱟᱨ ᱠᱩᱥᱤ ᱨᱟᱹᱥᱠᱟᱹ ᱠᱟᱛᱮᱫ ᱟᱵᱚᱵᱚᱱ ᱦᱤᱡᱩᱜ ᱟᱵᱚᱱ ᱚᱱᱠᱟᱜᱮ ᱡᱟᱦᱟᱸ ᱞᱮᱠᱟ ᱮᱴᱟᱜ ᱫᱷᱚᱨᱚᱢ ᱟᱠᱚᱣᱟᱜ ᱢᱟᱨᱟᱝ ᱢᱟᱨᱟᱝ ᱢᱚᱱᱫᱤᱨ ᱢᱮᱱᱟᱜᱼᱟ ᱢᱟᱨᱟᱝ ᱢᱟᱨᱟᱝ ᱢᱚᱥᱡᱤᱫ ᱢᱮᱱᱟᱜᱼᱟ ᱟᱨ ᱚᱱᱠᱟᱜᱮ ᱟᱵᱚᱦᱚᱸ ᱡᱚᱛᱚᱠᱷᱚᱱ ᱢᱟᱨᱟᱝ ᱫᱷᱚᱨᱚᱢ ᱜᱟᱲ ᱠᱟᱱ ᱛᱟᱵᱚᱱᱟ ᱞᱩᱜᱩᱼᱵᱩᱨᱩ ᱜᱷᱟᱱᱴᱟ ᱵᱟᱲᱮ ᱚᱸᱰᱮ ᱫᱚ